ᱟᱞᱮ ᱟᱛᱳ ᱨᱮᱫᱚ ᱫᱟᱜ ᱫᱚ ᱜᱳᱴᱟ ᱵᱚᱪᱷᱚᱨ ᱞᱟᱹᱴᱩ ᱞᱟᱹᱴᱩ ᱯᱩᱠᱷᱨᱤ ᱨᱮ ᱛᱟᱦᱮᱱ ᱠᱟᱱ ᱜᱮᱭᱟ ᱫᱟᱜ ᱛᱚᱵᱮ ᱟᱹᱰᱤ ᱫᱤᱱ ᱫᱚ ᱯᱩᱠᱷᱨᱤ ᱫᱟᱜ ᱜᱮᱞᱮ ᱧᱩᱭᱮᱫ ᱛᱟᱦᱮᱱᱟ ᱤᱱᱟᱹ ᱛᱟᱭᱚᱢ ᱠᱩᱧ ᱰᱟᱹᱰᱤ ᱫᱟᱜ ᱤᱱᱟᱹ ᱠᱟᱛᱮᱫ ᱛᱟᱭᱚᱢ ᱫᱚ ᱱᱤᱛᱚᱝ ᱢᱟ ᱟᱛᱳ ᱨᱮ ᱢᱟᱨᱥᱟᱞ ᱦᱩᱭ ᱠᱟᱱᱟ ᱚᱱᱟ ᱢᱟᱨᱥᱟᱞ ᱫᱟᱜ ᱠᱚᱜᱮᱞᱮ ᱢᱤᱫ ᱫᱷᱟᱣ ᱚᱱᱠᱟ ᱞᱮᱠᱟᱛᱮ ᱟᱞᱮ ᱫᱚ ᱟᱞᱮ ᱫᱚ ᱫᱟᱜ ᱫᱚ ᱧᱩᱭ ᱨᱮᱭᱟᱜ ᱫᱚ ᱚᱵᱷᱟᱵᱽ ᱵᱟᱹᱱᱩᱜᱼᱟ ᱪᱟᱥᱼᱵᱟᱥ ᱨᱮᱭᱟᱜ ᱦᱚᱸ ᱠᱷᱩᱵᱽ ᱮᱠᱴᱟ ᱚᱵᱷᱟᱵᱽ ᱫᱚ ᱵᱟᱹᱱᱩᱜᱼᱟ ᱪᱮᱫᱟᱜ ᱥᱮ ᱯᱩᱠᱷᱨᱤ ᱠᱚ ᱢᱮᱱᱟᱝᱼᱟ ᱜᱷᱚᱱᱚ ᱜᱷᱚᱱᱚ ᱯᱩᱠᱷᱨᱤ ᱠᱚ ᱢᱮᱱᱟᱜᱼᱟ ᱟᱨ ᱯᱨᱟᱭ ᱞᱟᱹᱴᱩ ᱞᱟᱹᱴᱩ ᱧᱚᱜ ᱠᱟᱹᱴᱤᱡ ᱧᱚᱜ ᱯᱩᱠᱷᱨᱤ ᱫᱚ ᱟᱸᱡᱮᱫᱚᱜ ᱠᱟᱱ ᱜᱮᱭᱟ ᱛᱚᱵᱮ ᱞᱟᱹᱴᱩ ᱧᱚᱜ ᱯᱩᱠᱷᱨᱤ ᱨᱮᱫᱚ ᱛᱟᱦᱮᱱ ᱠᱟᱱᱟ ᱚᱱᱟ ᱫᱟᱜ ᱛᱮ ᱚᱱᱟ ᱯᱩᱠᱷᱨᱤ ᱟᱣᱛᱟᱱ ᱠᱚᱨᱮᱱ ᱦᱚᱲ ᱠᱚᱫᱚ ᱠᱚ ᱟᱭᱢᱟ ᱜᱚᱴᱮᱱ ᱠᱚ ᱪᱟᱥ ᱫᱟᱲᱮᱭᱟᱜ ᱠᱟᱱᱟ ᱛᱚᱵᱮ ᱟᱨᱦᱚᱸ ᱱᱚᱜᱼᱚᱸᱭ ᱥᱩᱨ ᱫᱤᱱ ᱫᱚ ᱠᱷᱚᱱᱫᱚ ᱟᱞᱮᱫᱚ ᱟᱹᱰᱤᱞᱮ ᱥᱩᱵᱤᱫᱷᱟᱣ ᱠᱟᱱᱟ ᱢᱟᱨᱥᱟᱞ ᱵᱟᱹᱭᱥᱟᱹᱣ ᱠᱟᱱᱟ ᱢᱟᱨᱥᱟᱞ ᱨᱮᱭᱟᱜ ᱫᱟᱜ ᱵᱟᱹᱭᱦᱟᱹᱲ ᱛᱮᱠᱚ ᱤᱫᱤᱭᱫᱟ ᱟᱨ ᱟᱭᱢᱟ ᱜᱚᱴᱮᱱ ᱠᱚ ᱪᱟᱥᱼᱵᱟᱥ ᱫᱟ